ᱤᱧᱟᱹᱜ ᱯᱚᱱᱚᱛ ᱨᱮ ᱞᱟᱭᱼᱞᱟᱠᱪᱟᱨ ᱱᱩᱠᱩ ᱠᱚᱹᱧ ᱩᱨᱩᱢ ᱠᱚᱣᱟ ᱱᱩᱠᱩ ᱠᱚᱹᱧ ᱵᱟᱰᱟᱭ ᱠᱚᱣᱟ ᱟᱛᱳ ᱠᱚᱨᱮᱱ ᱢᱚᱬᱮ ᱦᱚᱲ ᱟᱛᱳ ᱥᱳᱞᱚ ᱟᱱᱟ ᱢᱟᱹᱡᱷᱤ ᱵᱟᱵᱟ ᱜᱚᱰᱮᱛ ᱵᱟᱵᱟ ᱱᱟᱭᱠᱮ ᱵᱟᱵᱟ ᱯᱟᱨᱜᱟᱱᱟ ᱢᱚᱦᱚᱞ ᱨᱮᱱ ᱱᱩᱠᱩ ᱠᱚᱜᱮ ᱟᱨ ᱞᱟᱭᱼᱞᱟᱠᱪᱟᱨ ᱫᱚ ᱟᱨ ᱡᱮᱢᱚᱱ ᱟᱵᱚᱣᱟᱜ ᱟᱹᱰᱤᱜᱟᱱ ᱞᱟᱭᱼᱞᱟᱠᱪᱟᱨ ᱢᱮᱱᱟᱜ ᱛᱟᱵᱳᱱᱟ ᱵᱷᱟᱸᱰᱟᱱ ᱵᱷᱟᱸᱰᱟᱱ ᱠᱚ ᱵᱟᱯᱞᱟ ᱵᱤᱦᱟᱹ ᱠᱚ ᱱᱚᱣᱟ ᱠᱚᱨᱮ ᱦᱚᱸ ᱡᱩᱫᱤ ᱵᱟᱝᱠᱚ ᱛᱟᱦᱮᱱᱟ ᱵᱟᱝ ᱠᱚ ᱜᱟᱞᱢᱟᱨᱟᱣᱟ ᱵᱟᱝ ᱠᱚ ᱨᱚᱲ ᱨᱚᱯᱚᱲᱟ ᱚᱱᱟ ᱠᱚᱦᱚᱸ ᱵᱟᱝ ᱯᱟᱨᱚᱢᱚᱜᱼᱟ ᱟᱨ ᱟᱹᱰᱤᱜᱟᱱᱜᱮ ᱵᱟᱦᱟ ᱥᱚᱦᱨᱟᱭ ᱠᱚᱨᱮ ᱦᱚᱸ ᱵᱟᱦᱟ ᱵᱟᱦᱟ ᱨᱮᱦᱚᱸ ᱠᱚ ᱫᱩᱲᱩᱵᱟ ᱜᱚᱞᱯᱷᱚ ᱜᱚᱞᱯᱷᱚᱭᱟᱠᱚ ᱪᱟᱸᱫᱟᱭᱟᱠᱚ ᱫᱷᱩᱵᱤ ᱜᱷᱟᱥ ᱠᱚ ᱪᱟᱞ ᱠᱟᱫᱟ ᱞᱟᱭᱼᱞᱟᱠᱪᱟᱨ ᱟᱵᱚᱣᱟᱜ ᱡᱟ ᱡᱟᱵᱚᱛᱤ ᱟᱨᱠᱤ ᱚᱱᱟ ᱠᱚ ᱩᱱᱠᱩ ᱠᱚᱜᱮ ᱠᱚ ᱵᱟᱝ ᱠᱚ ᱛᱟᱦᱮᱸ ᱞᱮᱱᱠᱷᱟᱱ ᱵᱟᱝ ᱦᱩᱭᱩᱜᱼᱟ ᱵᱟᱝ ᱯᱟᱨᱚᱢᱚᱜ ᱛᱟᱵᱚᱱᱟ ᱵᱟᱯᱞᱟ ᱠᱚᱨᱮ ᱢᱟ ᱦᱮᱸᱜᱮ ᱵᱟᱯᱞᱟ ᱛᱟᱨᱯᱚᱨ ᱵᱷᱟᱸᱰᱟᱱ ᱵᱤᱱᱛᱤ ᱵᱷᱟᱸᱰᱟᱱ ᱵᱤᱱᱛᱤ ᱜᱚᱞᱯᱷᱚ ᱠᱚᱨᱮ ᱦᱚᱸ ᱢᱟᱹᱡᱷᱤ ᱵᱟᱵᱟ ᱠᱚ ᱜᱚᱰᱮᱛ ᱵᱟᱵᱟ ᱠᱚ ᱱᱟᱭᱠᱮ ᱵᱟᱵᱟ ᱠᱚ ᱩᱱᱠᱩ ᱠᱚ ᱛᱟᱦᱮᱸ ᱱᱟᱠᱚ ᱛᱟᱨᱯᱚᱨᱮ ᱯᱟᱨᱜᱟᱱᱟ ᱠᱚ ᱩᱱᱠᱩ ᱠᱚᱠᱚ ᱛᱟᱦᱮᱱᱟ ᱜᱟᱞᱢᱟᱨᱟᱣ ᱟᱠᱚ ᱛᱚᱵᱮ ᱛᱚ ᱯᱟᱨᱚᱢᱚᱜᱼᱟ ᱵᱟᱠᱷᱟᱱ ᱫᱚ ᱵᱟᱝ ᱯᱟᱨᱚᱢᱚᱜᱼᱟ ᱱᱩᱠᱩ ᱠᱚᱜᱮ ᱠᱚ ᱯᱟᱨᱚᱢᱟ ᱟᱨ ᱞᱟᱭᱼᱞᱟᱠᱪᱟᱨ ᱫᱚ ᱟᱨ ᱠᱟᱨᱟᱢ ᱠᱚ ᱵᱟᱦᱟ ᱠᱚ ᱵᱟᱦᱟ ᱵᱚᱸᱜᱟ ᱠᱚ ᱢᱟᱜ ᱢᱚᱬᱮ ᱠᱚ ᱱᱩᱝᱠᱩ ᱠᱚᱦᱚᱸ ᱠᱚ ᱱᱚᱣᱟ ᱠᱚ ᱞᱟᱭᱼᱞᱟᱠᱪᱟᱨᱟ ᱟᱨᱚ ᱟᱵᱚᱣᱟᱜ ᱡᱟᱦᱟᱸ ᱵᱟᱹᱲᱛᱤ ᱟᱵᱚᱣᱟᱜ ᱞᱟᱭᱼᱞᱟᱠᱪᱟᱨ ᱢᱮᱱᱟᱜ ᱛᱟᱵᱚᱱᱟ ᱚᱱᱟ ᱠᱚᱦᱚᱸ ᱩᱱᱠᱩ ᱵᱟᱝᱠᱚ ᱛᱟᱦᱮᱸ ᱞᱮᱱᱠᱷᱟᱱ ᱢᱟᱹᱡᱷᱤ ᱵᱟᱵᱟ ᱜᱳᱰᱮᱛ ᱵᱟᱵᱟ ᱠᱚ ᱵᱟᱝ ᱠᱚ ᱛᱟᱦᱮᱸ ᱞᱮᱱᱠᱷᱟᱱ ᱵᱟᱝ ᱯᱟᱨᱚᱢᱚᱜᱼᱟ ᱵᱟᱝ ᱥᱚᱵᱷᱟᱜᱼᱟ ᱵᱟᱝ ᱯᱟᱨᱚᱢᱚᱜᱼᱟ ᱩᱱᱠᱩ ᱠᱚᱠᱚ ᱥᱮᱬᱟᱭᱟ ᱩᱫᱩᱜ ᱟᱠᱚ ᱞᱟᱹᱭ ᱯᱟᱨᱚᱢ ᱟᱠᱚ ᱟᱨ ᱟᱹᱰᱤᱜᱟᱱ ᱟᱛᱳ ᱠᱚᱨᱮᱱ ᱦᱚᱸ ᱞᱟᱭᱼᱞᱟᱠᱪᱟᱨ ᱡᱮᱢᱚᱱ ᱟᱹᱰᱤᱜᱟᱱ ᱱᱚᱝᱠᱟ ᱫᱚᱨᱵᱟᱨ ᱡᱟᱠᱮ ᱵᱚᱞᱮ ᱫᱚᱨᱵᱟᱨ ᱜᱟᱞᱢᱟᱨᱟᱣ ᱛᱟᱦᱮᱱ ᱛᱟᱵᱚᱱᱟ ᱩᱱᱠᱩ ᱠᱚᱠᱚ ᱛᱟᱦᱮᱱᱟ ᱛᱚᱵᱮ ᱛᱚ ᱚᱱᱟᱴᱟᱜ ᱫᱚᱨᱵᱟᱨ ᱥᱮ ᱜᱟᱞᱢᱟᱨᱟᱣ ᱯᱟᱨᱚᱢᱚᱜᱼᱟ ᱩᱱᱠᱩ ᱠᱚᱠᱚ ᱛᱟᱦᱮᱱᱟ ᱢᱟᱹᱡᱷᱤ ᱵᱟᱵᱟ ᱜᱳᱰᱮᱛ ᱵᱟᱵᱟ ᱱᱟᱭᱠᱮ ᱵᱟᱵᱟ ᱠᱚ ᱯᱟᱨᱜᱟᱱᱟ ᱢᱚᱦᱚᱞ ᱯᱤᱲᱦᱤ ᱦᱮᱥᱟᱜ ᱢᱚᱦᱚᱞ ᱠᱷᱚᱱ ᱯᱟᱨᱜᱟᱱᱟ ᱠᱚᱠᱚ ᱛᱟᱦᱮᱱᱟ ᱛᱚᱵᱮ ᱛᱚ ᱚᱱᱟ ᱡᱤᱱᱤᱥ ᱠᱚ ᱯᱟᱨᱚᱢᱚᱜᱼᱟ ᱵᱟᱠᱷᱟᱱ ᱛᱚ ᱵᱟᱝ ᱯᱟᱨᱚᱢᱚᱜᱼᱟ ᱩᱱᱠᱩ ᱠᱚᱠᱚ ᱛᱟᱦᱮᱱᱟ ᱟᱨ ᱞᱟᱭᱼᱞᱟᱠᱪᱟᱨ ᱫᱚ ᱱᱚᱣᱟᱜᱮ ᱟᱛᱳ ᱠᱚᱨᱮᱜ ᱟᱹᱰᱤᱜᱟᱱ ᱡᱷᱩᱴ ᱡᱷᱟᱢᱮᱞᱟ ᱛᱟᱦᱮᱱᱟ ᱚᱱᱟ ᱠᱚ ᱟᱛᱳ ᱠᱚ ᱜᱟᱞᱢᱟᱨᱟᱣ ᱠᱚ ᱫᱩᱲᱩᱵ ᱟᱠᱚ ᱥᱳᱞᱳ ᱟᱱᱟ ᱦᱳᱭ ᱞᱟᱭᱼᱞᱟᱠᱪᱟᱨ ᱦᱚᱸᱠᱚ ᱱᱩᱝᱠᱩ ᱞᱟᱹᱭᱟ ᱠᱚ ᱟᱵᱚᱣᱟᱜ ᱟᱹᱨᱤᱪᱟᱹᱞᱤ ᱠᱚ ᱞᱟᱭᱼᱞᱟᱠᱪᱟᱨ ᱠᱚ ᱱᱩᱠᱩ ᱜᱮᱠᱚ ᱞᱟᱹᱭᱟ ᱠᱚ ᱟᱨ ᱤᱧᱟᱹᱜ ᱫᱚ ᱱᱚᱣᱟᱜᱮ ᱞᱟᱭᱼᱞᱟᱠᱪᱟᱨ ᱤᱧᱫᱚ ᱱᱩᱝᱠᱩ ᱠᱚᱜᱮᱧ ᱵᱟᱲᱟᱭ ᱠᱚᱣᱟ ᱟᱛᱳ ᱠᱚᱨᱮᱱ ᱢᱚᱬᱮ ᱦᱚᱲ ᱟᱨ ᱩᱱᱠᱩ ᱠᱚᱜᱮᱧ ᱵᱟᱲᱟᱭ ᱠᱚᱣᱟ ᱤᱧᱫᱚ ᱱᱚᱣᱟᱜᱮ ᱞᱟᱹᱭ ᱨᱮᱱᱟᱜ ᱫᱚ ᱛᱟᱦᱮᱸ ᱠᱟᱱ ᱛᱤᱧᱟᱹ